ᱤᱧ ᱡᱚᱠᱷᱚᱱ ᱠᱟᱹᱴᱤᱡᱤᱧ ᱛᱟᱦᱮᱸ ᱠᱟᱱᱟ ᱛᱳ ᱜᱚᱼᱵᱟᱵᱟ ᱛᱟᱠᱚ ᱡᱟᱦᱟᱸᱥᱮᱫ ᱯᱮᱲᱟᱦᱚᱲᱚᱜ ᱠᱚ ᱪᱟᱞᱟᱜᱼᱟ ᱤᱧ ᱵᱟᱠᱚ ᱤᱫᱤᱛᱚᱨᱟᱭᱤᱧᱟᱹ ᱛᱳ ᱯᱚᱭᱥᱟ ᱛᱮᱠᱚ ᱵᱷᱩᱞᱟᱹᱣ ᱚᱴᱚᱠᱟᱹᱧ ᱛᱟᱦᱮᱸᱫ ᱡᱮᱢᱚᱱ ᱫᱚᱥ ᱯᱚᱭᱥᱟ ᱠᱩᱲᱤ ᱯᱚᱭᱥᱟᱠᱚ ᱤᱢᱟᱹᱧᱟ ᱟᱨ ᱚᱱᱟᱛᱮᱠᱚ ᱵᱩᱞᱟᱹᱣ ᱚᱴᱚᱠᱟᱹᱧ ᱠᱟᱱ ᱛᱮᱦᱮᱱᱚᱜᱼᱟ ᱤᱧ ᱢᱟ ᱩᱱ ᱡᱚᱠᱷᱮᱱ ᱢᱟ ᱠᱟᱹᱴᱤᱡ ᱜᱮᱧ ᱛᱮᱦᱮᱸᱠᱟᱱᱟ ᱛᱳ ᱫᱳᱠᱟᱱᱠᱚ ᱪᱟᱞᱟᱜ ᱢᱟᱧ ᱵᱚᱛᱚᱨᱚᱜᱼᱟ ᱫᱤᱠᱩᱠᱚ ᱠᱚ ᱫᱟᱞᱮᱧᱟ ᱥᱮ ᱪᱮᱫ ᱥᱮᱠᱚ ᱥᱟᱵᱮᱧᱟ ᱚᱱᱟ ᱠᱷᱟᱹᱛᱤᱨᱛᱮ ᱵᱟᱹᱧ ᱪᱟᱞᱟᱜᱼᱟ ᱢᱤᱫᱴᱮᱱ ᱦᱟᱥᱟ ᱨᱮᱱᱟᱜ ᱪᱩᱠᱟᱹᱜᱤᱧ ᱠᱤᱨᱤᱧ ᱠᱮᱫᱟ ᱞᱟᱹᱴᱩᱧᱚᱜᱼᱟᱜ

ᱦᱟᱥᱟ ᱨᱮᱱᱟᱜ ᱪᱩᱠᱟᱹᱜ ᱠᱤᱨᱤᱧ ᱠᱟᱛᱮᱫ ᱚᱱᱟᱨᱮ ᱯᱟᱭᱥᱟᱧ ᱫᱚᱦᱚ ᱡᱟᱨᱣᱟᱭᱮᱫ ᱛᱮᱦᱮᱱᱟ ᱡᱮᱢᱚᱱ ᱯᱮᱲᱟ ᱠᱚᱠᱚ ᱦᱤᱡᱩᱜᱼᱟ ᱠᱷᱟᱱ ᱩᱱᱠᱩ ᱦᱚᱸ ᱢᱤᱫᱵᱟᱨ ᱴᱟᱠᱟ ᱠᱚ ᱮᱢᱚᱴᱚᱣᱟᱹᱧᱟᱹ ᱚᱱᱟ ᱯᱟᱭᱥᱟ ᱠᱚᱫᱚ ᱡᱟᱦᱟᱱᱟᱜ ᱵᱟᱝ ᱠᱤᱨᱤᱧ ᱠᱟᱛᱮᱫ ᱚᱱᱟ ᱪᱩᱠᱟᱹᱜ ᱨᱮᱜᱮᱧ ᱵᱷᱚᱨᱟᱣᱠᱟᱜᱼᱟ ᱛᱚ ᱚᱝᱠᱟ ᱠᱟᱛᱮᱫ ᱟᱭᱢᱟᱫᱤᱱ ᱦᱩᱭᱮᱱᱟ ᱧᱮᱞᱠᱤᱫᱟᱹᱧ ᱡᱮ ᱚᱱᱟ ᱪᱩᱠᱟᱹᱜᱨᱮ ᱟᱭᱢᱟ ᱯᱟᱭᱥᱟ ᱡᱟᱨᱣᱟᱭᱱᱟ ᱛᱳ ᱜᱚᱜᱚᱧ ᱢᱮᱛᱟᱫᱮᱭᱟ ᱤᱧᱢᱟ ᱞᱮᱠᱷᱟ ᱠᱚᱢᱟ ᱵᱟᱹᱧ ᱵᱟᱰᱟᱭᱟ ᱠᱟᱹᱴᱤᱡᱜᱤᱧ ᱛᱮᱦᱮᱸᱠᱟᱱᱟ ᱛᱳ ᱜᱚᱜᱚᱧ ᱢᱮᱛᱟᱫᱮᱭᱟ ᱡᱮ ᱯᱟᱭᱥᱟ ᱞᱮᱠᱷᱟᱭ ᱢᱮ ᱛᱤᱱᱟᱹᱜ ᱜᱟᱱ ᱦᱩᱭᱠᱟᱱᱟ ᱛᱳ ᱞᱮᱠᱷᱟ ᱠᱮᱫᱟᱭ ᱟᱭᱢᱟᱜᱮ ᱦᱩᱭ ᱡᱟᱨᱣᱟᱭᱱᱟ ᱦᱩᱭᱱᱟ ᱛᱳ ᱤᱧ ᱢᱮᱛᱟᱫᱮᱭᱟ ᱱᱚᱣᱟ ᱯᱟᱭᱥᱟᱛᱮ ᱫᱚ ᱡᱟᱦᱟᱱᱟᱜ ᱪᱤᱱᱦᱟᱹᱣᱟᱹᱧ ᱢᱮ ᱛᱚᱠᱷᱚᱱ ᱫᱚ ᱜᱚᱜᱚ ᱢᱤᱫᱴᱮᱱ ᱢᱮᱨᱚᱢᱮ ᱠᱤᱨᱤᱟᱫᱤᱧᱟ ᱛᱳ ᱢᱮᱨᱚᱢ ᱠᱤᱨᱤᱧ ᱠᱟᱛᱮᱫ ᱚᱸᱰᱮ ᱠᱷᱚᱱ ᱜᱮᱠᱚ ᱥᱟᱸᱜᱮ ᱤᱫᱤᱭᱱᱟ ᱢᱮᱨᱚᱢᱠᱚ ᱦᱚᱯᱚᱱ ᱠᱟᱛᱮᱫ ᱤᱧ ᱩᱝᱠᱩ ᱢᱮᱨᱚᱢ ᱠᱚᱧ ᱜᱩᱯᱤ ᱵᱟᱲᱟᱭᱮᱫ ᱠᱚ ᱛᱮᱦᱮᱱ ᱤᱧᱦᱚᱧ ᱦᱟᱨᱟᱭᱱᱟ ᱤᱧ ᱦᱟᱨᱟᱭᱱᱟ ᱢᱮᱨᱚᱢ ᱦᱚᱸᱠᱚ ᱥᱟᱸᱜᱮ ᱤᱫᱤᱮᱱᱛᱤᱧᱟᱹ ᱛᱳ ᱩᱱᱠᱩ ᱢᱮᱨᱚᱢ ᱥᱟᱸᱜᱮ ᱠᱟᱛᱮᱫ ᱱᱤᱛᱚᱜ ᱥᱚᱝᱥᱟᱨ ᱨᱮ ᱠᱟᱹᱢᱤᱨᱮ ᱦᱚᱸ ᱞᱮ ᱞᱟᱜᱟᱣ ᱫᱟᱲᱮᱜ ᱠᱟᱱᱟ ᱩᱱᱠᱩ ᱟᱹᱠᱷᱨᱤᱧ ᱠᱟᱛᱮᱫ ᱯᱟᱭᱥᱟᱠᱚ ᱨᱩᱣᱟᱹᱼᱦᱟᱹᱥᱩ ᱠᱚᱨᱮ ᱦᱚᱸ ᱩᱱᱠᱩ ᱟᱹᱠᱷᱨᱤᱧ ᱠᱟᱛᱮᱫ ᱨᱟᱱᱠᱚ ᱞᱮ ᱠᱤᱨᱤᱧ ᱫᱟᱲᱮᱜ ᱠᱟᱱᱟ ᱟᱨ ᱤᱧ ᱡᱮ ᱦᱚᱸᱜᱼᱚᱭ ᱠᱟᱹᱴᱤᱡ ᱥᱚᱢᱚᱭᱨᱮ ᱯᱚᱭᱥᱟᱧ ᱡᱟᱨᱣᱟᱞᱮᱫ ᱢᱤᱫᱴᱮᱱ ᱪᱩᱠᱟᱹᱜ ᱨᱮ ᱚᱱᱟ ᱯᱟᱭᱥᱟ ᱱᱤᱛᱚᱜ ᱢᱮᱨᱚᱢ ᱠᱤᱨᱤᱧ ᱠᱟᱛᱮᱫ ᱟᱹᱰᱤᱜᱟᱱ ᱟᱭᱢᱟ ᱫᱟᱢᱟᱱᱟᱜ ᱯᱟᱭᱥᱟ ᱦᱩᱭᱮᱱᱛᱤᱧᱟᱹ ᱛᱳ ᱱᱚᱝᱠᱟ ᱠᱟᱛᱮᱫ ᱵᱟᱹᱧ ᱫᱚᱦᱚ ᱞᱮᱠᱷᱟᱱ ᱚᱱᱟᱦᱚᱸ ᱵᱟᱝ ᱦᱩᱭᱠᱚᱜ ᱛᱤᱧᱟᱹ ᱟᱨ ᱱᱤᱛᱚᱜ ᱚᱱᱟᱠᱚ ᱟᱹᱰᱤᱜᱟᱱ ᱠᱟᱹᱢᱤᱨᱮ ᱞᱮ ᱞᱟᱜᱟᱣ ᱫᱟᱲᱮᱜ ᱠᱟᱱᱟ ᱥᱚᱝᱥᱟᱨ ᱨᱮ ᱡᱮᱢᱚᱱ ᱵᱩᱞᱩᱝ ᱥᱩᱱᱩᱢ ᱥᱟᱣᱫᱟ ᱦᱚᱸᱞᱮ ᱥᱟᱣᱫᱟ ᱫᱟᱲᱮᱜ ᱠᱟᱱᱟ ᱩᱱᱠᱚ ᱠᱚ ᱟᱹᱠᱷᱨᱤᱧ ᱠᱟᱛᱮᱫ ᱱᱤᱛᱚᱜ ᱚᱸᱰᱮ ᱠᱷᱚᱱᱜᱮ ᱟᱭᱢᱟ ᱨᱳᱡᱽᱜᱟᱨ ᱫᱟᱲᱮᱜ ᱠᱟᱱᱟ ᱢᱮᱨᱚᱢᱠᱚ ᱜᱩᱯᱤ ᱵᱟᱲᱟ ᱠᱟᱛᱮᱫ ᱤᱧ ᱦᱟᱨᱟ ᱟᱠᱟᱱᱟ ᱟᱹᱠᱷᱨᱤᱧᱮᱫ ᱠᱚᱣᱟᱹᱧ ᱞᱟᱹᱴᱩᱼᱞᱟᱹᱴᱩ ᱠᱷᱟᱹᱥᱤᱠᱚ ᱟᱭᱢᱟ ᱟᱭᱢᱟᱠᱚ ᱫᱟᱢᱚᱜ ᱠᱟᱱᱟ ᱛᱚ ᱚᱸᱰᱮ ᱠᱷᱚᱱ ᱜᱮ ᱟᱹᱰᱤ ᱯᱚᱭᱥᱟ ᱟᱭᱢᱟᱧ ᱨᱳᱡᱽᱜᱟᱨᱫᱟ